ᱦᱚᱸ ᱟᱹᱞᱩ ᱜᱚᱝᱠᱮ ᱩᱯᱨᱩᱢ ᱞᱟᱹᱜᱤᱫ ᱞᱮᱠᱟᱛᱮ ᱟᱹᱞᱤᱧ ᱥᱟᱞᱠᱷᱟᱱ ᱢᱟᱨᱰᱤ ᱦᱟᱺᱰᱤᱯᱚᱴᱟ ᱠᱷᱚᱱᱞᱤᱧ ᱢᱮᱱᱮᱫ ᱠᱟᱱ ᱛᱟᱦᱮᱸᱫ ᱚ ᱴᱷᱤᱠᱟᱭᱮᱫ ᱞᱤᱧᱟᱹᱛᱚᱵᱤᱱ ᱚ ᱡᱮ ᱠᱟᱛᱷᱟ ᱫᱚ ᱱᱚᱣᱟ ᱠᱟᱱᱟ ᱚ ᱟᱫᱚ ᱟᱹᱞᱤᱧ ᱞᱤᱧ ᱵᱟᱰᱟᱭᱟ ᱟᱹᱵᱤᱱᱟᱜ ᱜᱟᱹᱰᱤᱢᱟ ᱢᱮᱱᱟᱜ ᱛᱟᱹᱵᱤᱱᱟ ᱛᱚ ᱟᱹᱵᱤᱱᱟᱜ ᱜᱟᱹᱰᱤᱢᱟ ᱢᱮᱱᱟᱜ ᱛᱟᱵᱤᱱᱟ ᱚ ᱟᱫᱚ ᱛᱮᱦᱮᱧᱢᱟ ᱥᱚᱞᱳ ᱛᱟᱹᱨᱤᱠᱷ ᱠᱟᱱᱟ ᱴᱷᱤᱠ ᱜᱟᱯᱟ ᱦᱩᱱᱟᱹᱝ ᱟᱹᱞᱤᱧ ᱜᱟᱹᱰᱤ ᱞᱤᱧ ᱠᱷᱚᱡᱚᱜᱚᱜ ᱠᱟᱱᱟ ᱟᱞᱮ ᱱᱚᱣᱟ ᱦᱟᱺᱰᱤᱯᱩᱴᱟᱹ ᱠᱷᱚᱱ ᱟ ᱟᱨ ᱢᱤᱫ ᱡᱟᱭᱜᱟᱛᱮ ᱢᱮᱱᱫᱚ ᱥᱟᱱᱟ ᱠᱟᱹᱥᱤ ᱯᱩᱨᱛᱮ ᱥᱮᱱᱚᱜ ᱮᱱᱟᱜ ᱢᱮᱱᱟᱜᱼᱟ ᱛᱚ ᱚᱸᱰᱮ ᱞᱟᱹᱜᱤᱫ ᱛᱮ ᱦᱳᱭ ᱚᱸᱰᱮ ᱞᱟᱹᱜᱤᱫ ᱛᱮ ᱟᱹᱵᱤᱱ ᱛᱤᱱᱟᱹᱜ ᱵᱷᱟᱲᱟ ᱪᱮᱫ ᱞᱮᱠᱟᱵᱤᱱ ᱤᱫᱤᱭᱟ ᱚᱱᱟ ᱜᱟᱹᱰᱤ ᱨᱮᱱᱟᱜ ᱦᱩᱱᱟᱹᱝᱵᱤᱱ ᱦᱚᱸ ᱠᱚᱢᱥᱮ ᱠᱚᱢ ᱚᱱᱟ ᱟᱴᱷᱮ ᱠᱤᱞᱳᱢᱤᱴᱟᱨ ᱜᱟᱱ ᱦᱩᱭᱩᱜᱼᱟ ᱟᱪᱪᱷᱟ ᱚᱸᱰᱮ ᱠᱷᱚᱱ ᱦᱳᱭ ᱟᱫᱚ ᱦᱳᱭ ᱵᱟᱝᱼᱟ ᱟᱫᱚ ᱚᱱᱠᱟ ᱫᱳ ᱦᱩᱱᱟᱹᱝ ᱦᱮᱡ ᱫᱚᱵᱚ ᱦᱤᱡᱩᱜ ᱜᱮᱭᱟ ᱟᱫᱚ ᱦᱮᱡ ᱟᱹᱭᱩᱵᱚᱜᱼᱟ ᱵᱚ ᱚᱱᱟ ᱦᱤᱥᱟᱹᱵᱽ ᱦᱩᱱᱟᱹᱝ ᱚ ᱚ ᱴᱷᱤᱠᱟ ᱛᱚᱵᱮ ᱟ ᱦᱳᱭ ᱟᱪᱪᱷᱟ ᱦᱚᱸ ᱦᱚᱸ ᱦᱳᱭ ᱤᱱᱠᱟᱹ ᱟᱞᱮᱠᱚ ᱥᱟᱡᱽᱼᱥᱟᱯᱲᱟᱣ ᱵᱟᱲᱟᱜᱛᱮ ᱠᱚᱢᱥᱮ ᱠᱚᱢ ᱟᱴᱴᱟ ᱜᱟᱱ ᱦᱩᱭ ᱜᱚᱫᱚᱜᱼᱟ ᱟᱫᱚ ᱤᱱᱠᱟᱹ ᱞᱮᱠᱟᱛᱮ ᱦᱳᱭ ᱥᱟᱲᱮᱪᱟᱨᱴᱟ ᱜᱟᱱ ᱞᱮᱠᱟᱛᱮ ᱦᱟᱸᱰᱮ ᱟᱵᱚ ᱥᱮᱴᱮᱨᱚᱜ ᱨᱮᱱᱟᱜ ᱢᱮᱱᱟᱜᱼᱟ ᱚᱱᱠᱟ ᱫᱚ ᱥᱟᱛᱡᱚᱱᱞᱮ ᱪᱟᱞᱟᱜ ᱠᱟᱱᱟ ᱦᱟᱸᱜ ᱥᱟᱛ ᱡᱚᱱ ᱥᱟᱛ ᱡᱚᱱ ᱚ ᱟᱫᱚ ᱫᱩ ᱦᱟᱡᱟᱨ ᱠᱷᱚᱱ ᱠᱤᱪᱷᱩ ᱟᱨ ᱵᱟᱝ ᱠᱚᱢᱧᱚᱜᱚᱜᱼᱟ ᱟᱪᱪᱷᱟ ᱦᱳᱭ ᱦᱳ ᱴᱷᱤᱠᱟ ᱛᱚᱵᱮ ᱦᱚᱸ ᱦᱚᱸ ᱦᱚᱸ ᱦᱚᱴ ᱦᱚᱸ ᱦᱚᱸ ᱴᱷᱤᱠᱟ ᱛᱚᱵᱮ ᱠᱟᱛᱷᱟ ᱛᱟᱦᱮᱭᱮᱱᱟ ᱛᱚᱵᱮ ᱵᱟᱞᱟᱝ ᱮᱯᱲᱮᱭᱟ ᱦᱳᱭ ᱥᱮ ᱚ ᱦᱚᱸ ᱴᱷᱤᱠᱟ ᱦᱚᱸ ᱮᱢᱟᱵᱤᱱᱟᱞᱤᱧ ᱦᱚᱸ ᱦᱚᱸ ᱠᱟᱛᱷᱟ ᱵᱟᱞᱟᱝ ᱮᱯᱲᱮᱭᱟ ᱛᱚᱵᱮ ᱴᱷᱟᱹᱣᱠᱟᱹᱭᱮᱱᱟ ᱠᱟᱛᱷᱟ ᱫᱚ ᱦᱚᱸ ᱦᱚᱸ ᱦᱚᱸ ᱟᱞᱮ ᱫᱚ ᱴᱷᱤᱠ ᱦᱚᱸ ᱟᱞᱮᱞᱮ ᱮᱢᱮᱫᱼᱟ ᱢᱟᱱᱮ ᱫᱚ ᱟᱞᱮᱭᱟᱜ ᱫᱚ ᱴᱷᱤᱠ ᱴᱟᱭᱤᱢ ᱨᱮᱞᱮ ᱥᱟᱯᱲᱟᱜ ᱠᱟᱱᱟ ᱦᱟᱸᱜ ᱦᱚᱸ ᱚ ᱴᱷᱤᱠᱟ ᱦᱚᱸ ᱢᱟ ᱛᱚᱵᱮ ᱵᱤᱫᱟᱹᱭ ᱛᱟᱞᱟᱝ ᱦᱚᱸ ᱦᱚᱸ